ᱟᱢ ᱪᱮᱫ ᱪᱮᱫ ᱠᱟᱹᱢᱤ ᱪᱮᱛᱟᱱ ᱨᱟᱹᱥᱠᱟᱹ ᱢᱮᱱᱟᱜ ᱟᱠᱟᱫ ᱛᱟᱢᱟ ᱤᱧ ᱫᱚ ᱜᱟᱹᱰᱤ ᱪᱟᱹᱞᱩ ᱫᱚ ᱟᱹᱰᱤᱧ ᱨᱟᱹᱥᱠᱟᱹᱣᱟᱜᱼᱟ ᱟᱹᱰᱤ ᱦᱩᱰᱤᱧ ᱩᱢᱮᱨ ᱠᱷᱚᱱᱟᱜ ᱜᱮ ᱜᱟᱹᱰᱤ ᱪᱮᱛᱟᱱ ᱟᱹᱰᱤ ᱨᱟᱹᱥᱠᱟᱹ ᱢᱮᱱᱟᱜ ᱛᱤᱧᱟᱹ ᱠᱟᱹᱴᱤᱡ ᱩᱢᱮᱨ ᱠᱷᱚᱱᱟᱜ ᱜᱟᱹᱰᱤ ᱪᱟᱹᱞᱩ ᱦᱚᱧ ᱪᱟᱹᱞᱩᱣᱟᱠᱟᱫᱟ ᱱᱮᱛᱟᱨ ᱦᱚᱧ ᱪᱟᱹᱞᱩᱭᱮᱫᱟ ᱟᱹᱰᱤ ᱥᱟᱺᱜᱤᱧ ᱥᱟᱺᱜᱤᱧ ᱛᱤᱧ ᱫᱟᱬᱟᱣ ᱟᱠᱟᱫᱟ ᱯᱩᱱ ᱪᱟᱠᱟ ᱜᱟᱹᱰᱤ ᱟᱛᱮᱫ ᱤᱧ ᱫᱟᱬᱟᱣ ᱟᱠᱟᱫᱟ ᱧᱤᱫᱟᱹ ᱠᱟᱱ ᱥᱤᱧ ᱠᱟᱱ ᱪᱟᱹᱞᱩᱣ ᱟᱠᱟᱫᱟᱹᱧ ᱚᱱᱟ ᱠᱷᱟᱹᱛᱤᱨ ᱜᱟᱹᱰᱤ ᱫᱚ ᱤᱧ ᱫᱚ ᱟᱹᱰᱤ ᱵᱮᱥᱴᱷᱤᱠᱤᱧ ᱵᱩᱡᱷᱟᱹᱣᱟ ᱪᱟᱹᱞᱩ ᱨᱮᱦᱚᱸ ᱜᱟᱹᱰᱤ ᱮᱢᱚᱱ ᱢᱤᱫᱴᱮᱱ ᱡᱤᱱᱤᱥ ᱠᱟᱱᱟ ᱡᱟᱦᱟᱸ ᱛᱤᱱᱟᱜ ᱮᱢ ᱪᱟᱹᱞᱩᱭᱟ ᱩᱱᱟᱹᱜ ᱜᱮ ᱟᱹᱰᱤ ᱱᱟᱯᱟᱭ ᱜᱮ ᱛᱟᱦᱮᱱᱟ ᱡᱟᱦᱟᱱᱟᱜ ᱡᱚᱱᱛᱨᱚ ᱯᱟᱹᱛᱤ ᱠᱚ ᱵᱟᱹᱲᱤᱡᱚᱜ ᱨᱮᱦᱚᱸ ᱩᱱᱤ ᱜᱟᱹᱰᱤ ᱟᱢᱮ ᱥᱚᱛᱚᱨᱠ ᱢᱮᱭᱟ ᱡᱮ ᱱᱚᱣᱟ ᱡᱤᱱᱤᱥ ᱫᱚ ᱵᱟᱹᱲᱤᱡᱚᱜ ᱠᱟᱱ ᱛᱟᱢᱟ ᱜᱟᱹᱰᱤ ᱥᱟᱶᱛᱮ ᱢᱟᱱᱣᱟ ᱨᱚᱲᱟ ᱟᱨ ᱢᱟᱱᱣᱟ ᱦᱚᱸ ᱜᱟᱹᱰᱤ ᱥᱟᱶᱛᱮᱭ ᱨᱚᱲᱟ ᱡᱮ ᱪᱮᱫ ᱵᱟᱹᱲᱤᱡᱚᱜ ᱠᱟᱱᱟ ᱪᱮᱫ ᱵᱟᱝ ᱵᱟᱹᱲᱤᱡᱚᱜ ᱠᱟᱱᱟ ᱡᱚᱛᱚ ᱵᱩᱡᱷᱟᱹᱣ ᱧᱟᱢᱟᱭ ᱩᱱᱤ ᱢᱟᱱᱣᱟ ᱡᱟᱦᱟᱭᱮ ᱪᱟᱹᱞᱩᱭᱟ ᱚᱱᱟ ᱠᱷᱟᱹᱛᱤᱨ ᱤᱧᱫᱩᱧ ᱞᱟᱹᱭᱟ ᱜᱟᱹᱰᱤ ᱫᱚ ᱵᱷᱟᱹᱜᱤ ᱡᱤᱱᱤᱥ ᱠᱟᱱᱟ ᱜᱟᱹᱰᱤ ᱛᱟᱦᱮᱸ ᱞᱮᱱ ᱠᱷᱟᱱ ᱫᱚ ᱡᱚᱛᱱᱚ ᱦᱚᱸ ᱡᱚᱛᱱᱚ ᱦᱩᱭᱩᱜᱼᱟ ᱜᱟᱹᱰᱤ ᱪᱮᱛᱟᱱ ᱨᱮ ᱤᱧᱟᱹᱜ ᱫᱚ ᱢᱟᱭᱟ ᱫᱚ ᱫᱚᱢᱮ ᱜᱮ ᱢᱮᱱᱟᱜ ᱛᱤᱧᱟᱹ ᱜᱟᱹᱰᱤ ᱥᱚᱵᱽ ᱥᱚᱢᱚᱭ ᱤᱧ ᱫᱚ ᱱᱟᱯᱟᱭ ᱛᱮ ᱥᱩᱞᱩᱠ ᱛᱮ ᱫᱚᱦᱚ ᱜᱮ ᱥᱟᱱᱟᱧᱟ ᱚᱱᱟ ᱠᱷᱟᱹᱛᱤᱨ ᱜᱟᱹᱰᱤ ᱛᱤᱱᱟᱹᱜ ᱤᱧ ᱪᱟᱹᱞᱩᱭᱟ ᱩᱱᱟᱹᱜ ᱜᱮ ᱤᱧᱟᱹᱜ ᱚᱵᱷᱤᱜᱽᱜᱚᱛᱟ ᱵᱟᱹᱲᱛᱤᱜ ᱛᱤᱧᱟᱹ ᱚᱱᱟ ᱠᱷᱟᱹᱛᱤᱨ ᱜᱟᱹᱰᱤ ᱡᱟᱦᱟᱸᱭ ᱜᱮ ᱡᱟᱦᱟᱸ ᱛᱤᱱᱟᱜᱼᱮ ᱪᱟᱹᱞᱩᱭᱟ ᱩᱱᱟᱹᱜ ᱜᱮ ᱩᱱᱤᱭᱟᱜ ᱚᱵᱷᱤᱜᱽᱜᱚᱛᱟ ᱵᱟᱹᱲᱛᱤᱜ ᱛᱟᱭᱟ ᱜᱟᱹᱰᱤ ᱟᱡ ᱥᱟᱶᱛᱮᱭ ᱨᱚᱲᱟ ᱚᱠᱟ ᱨᱮ ᱵᱟᱹᱲᱤᱡᱚᱜᱼᱟ ᱥᱮ ᱵᱟᱭ ᱵᱟᱲᱤᱡᱚᱜᱼᱟ ᱩᱱᱤ ᱴᱷᱤᱠᱮ ᱞᱟᱹᱭ ᱟᱢᱟ